ᱞᱟᱦᱟᱛᱮ ᱠᱷᱚᱡ ᱫᱚ ᱱᱮᱛᱟᱨ ᱟᱹᱰᱤ ᱥᱩᱵᱤᱫᱟ ᱦᱩᱭ ᱠᱟᱱᱟ ᱪᱮᱫᱟᱜ ᱟᱭᱢᱟ ᱨᱚᱠᱚᱢ ᱞᱟᱜᱟᱱ ᱥᱮ ᱚᱠᱟ ᱫᱚᱠᱚ ᱢᱮᱛᱟᱜ ᱠᱟᱱᱟ ᱴᱮᱠᱱᱳᱞᱳᱡᱤ ᱦᱮᱡ ᱠᱟᱱᱟ ᱟᱵᱚ ᱱᱚᱣᱟ ᱫᱩᱱᱤᱭᱟ ᱨᱮ ᱵᱚᱞᱮ ᱞᱟᱦᱟ ᱛᱮᱫᱚ ᱦᱚᱲ ᱚᱠᱟ ᱫᱚ ᱱᱤᱡᱮᱨᱟᱜ ᱦᱟᱛ ᱱᱤᱡᱮᱨᱟᱜ ᱦᱚᱲᱢᱚ ᱛᱮᱜᱮ ᱡᱟᱦᱟᱱᱟᱜ ᱜᱮᱠᱚ ᱤᱭᱟᱹᱭᱮᱜ ᱛᱟᱦᱮᱱᱟ ᱢᱮᱱᱠᱷᱟᱡ ᱱᱮᱛᱟᱨ ᱫᱚ ᱚᱱᱟ ᱡᱟᱭᱜᱟ ᱨᱮ ᱦᱚ ᱟᱠᱚᱣᱟᱜ ᱵᱚᱦᱚᱜ ᱫᱤᱢᱟᱜᱽ ᱞᱟᱜᱟᱣ ᱠᱟᱛᱮ ᱚᱱᱠᱟᱱ ᱡᱤᱱᱤᱥ ᱠᱚ ᱵᱮᱱᱟᱣ ᱠᱟᱫᱟ ᱡᱮ ᱚᱱᱟ ᱨᱮ ᱥᱚ ᱦᱚᱲᱟᱜ ᱠᱟᱹᱢᱤ ᱢᱤᱫᱴᱮᱱ ᱢᱮᱥᱤᱱ ᱜᱮ ᱟᱡ ᱢᱚᱛᱚ ᱛᱮ ᱠᱟᱹᱢᱤ ᱫᱟᱲᱮᱭᱟᱜᱼᱟ ᱟᱨ ᱡᱮᱥᱮ ᱩᱫᱟᱦᱚᱨᱚᱱ ᱵᱚᱱ ᱧᱮᱞ ᱠᱮᱜᱼᱟ ᱞᱟᱦᱟᱛᱮ ᱦᱚᱲ ᱟᱯᱱᱟᱨ ᱱᱤᱡᱮᱨᱟᱜ ᱛᱤ ᱛᱮᱜᱮ ᱵᱚᱞᱮ ᱡᱟᱦᱟᱱ ᱪᱟᱥ ᱠᱚ ᱜᱮᱫᱮᱜ ᱛᱟᱦᱮᱱ ᱥᱮ ᱠᱷᱮᱛ ᱠᱚ ᱥᱤᱭᱮᱫ ᱛᱟᱦᱮᱱ ᱡᱟᱦᱟᱱ ᱪᱟᱥᱚᱜ ᱞᱟᱹᱜᱤᱫ ᱢᱮᱱᱠᱷᱟᱡ ᱱᱮᱛᱟᱨ ᱚᱱᱠᱟᱱ ᱴᱮᱠᱱᱳᱞᱳᱡᱤ ᱨᱮ ᱚᱱᱠᱟᱱ ᱚᱱᱠᱟᱱ ᱡᱤᱱᱤᱥ ᱦᱮᱡ ᱠᱟᱱᱟ ᱚᱠᱟ ᱫᱚ ᱵᱚᱞᱮ ᱟᱭᱢᱟ ᱦᱚᱲᱟᱜ ᱠᱟᱹᱢᱤ ᱟᱡ ᱢᱚᱛᱚᱛᱮ ᱪᱤᱠᱟᱹᱭᱟ ᱟᱨ ᱩᱥᱟᱹᱨᱟᱛᱮᱭ ᱪᱤᱠᱟᱭᱟ ᱡᱮᱭᱥᱮ ᱱᱮᱛᱟᱨ ᱚᱱᱠᱟᱱ ᱦᱟᱨᱵᱷᱮᱥᱴᱟᱨ ᱢᱮᱥᱤᱱ ᱦᱮᱡ ᱠᱟᱱᱟ ᱚᱠᱟ ᱫᱚ ᱦᱚᱲᱟᱜ ᱡᱟᱹᱨᱩᱨᱚᱫ ᱜᱮ ᱵᱟᱹᱱᱩᱜᱼᱟ ᱢᱤᱫᱴᱮᱱ ᱦᱚᱲ ᱰᱨᱟᱭᱵᱷᱟᱨᱮ ᱛᱟᱦᱮᱱᱟ ᱢᱤᱫ ᱫᱤᱱ ᱨᱮᱜᱮ ᱥᱟᱛ ᱟᱴᱥᱚ ᱵᱤᱜᱷᱟᱹ ᱦᱳᱲᱳᱭ ᱜᱮᱫᱟ ᱟᱨ ᱥᱤᱭᱳᱜ ᱦᱚᱸ ᱚᱱᱠᱟᱜᱮ ᱥᱤᱭᱳᱜ ᱢᱮᱥᱤᱱ ᱢᱮᱱᱟᱜᱼᱟ ᱚᱠᱟ ᱫᱚ ᱢᱤᱫ ᱜᱷᱚᱴᱟ ᱨᱮᱜᱮ ᱟᱭᱢᱟᱭ ᱥᱤᱭᱟ ᱟᱫᱚ ᱴᱮᱠᱱᱳᱞᱳᱡᱤ ᱵᱚᱞᱮ ᱦᱮᱡ ᱟᱠᱟᱱᱛᱮ ᱦᱚᱲ ᱟᱹᱰᱤ ᱟᱸᱴ ᱠᱚ ᱥᱩᱵᱤᱫᱟᱣ ᱠᱟᱱᱟ ᱟᱨ ᱴᱮᱠᱱᱳᱞᱳᱡᱤ ᱥᱟᱶ ᱥᱳᱥᱟᱞ ᱢᱮᱰᱤᱭᱟ ᱦᱚᱸ ᱢᱤᱫᱴᱮᱡ ᱟᱹᱰᱤ ᱢᱚᱡᱽ ᱡᱤᱱᱤᱥ ᱦᱮᱡ ᱠᱟᱱᱟ ᱚᱠᱟ ᱨᱮᱫᱚ ᱦᱚᱲ ᱢᱚᱡᱮᱢ ᱵᱮᱵᱚᱦᱟᱨ ᱠᱷᱟᱡ ᱚᱟᱱ ᱫᱚ ᱟᱢ ᱢᱚᱡᱽ ᱜᱮ ᱟᱹᱭᱩᱴ ᱯᱩᱴᱮᱢ ᱮᱢᱟᱜᱟ ᱵᱟᱹᱲᱤᱡ ᱮᱢ ᱵᱮᱵᱚᱦᱟᱨ ᱠᱷᱟᱡ ᱮᱱᱛᱮ ᱵᱟᱹᱲᱤᱡ ᱜᱮ ᱡᱮᱥᱮ ᱥᱳᱥᱟᱞ ᱢᱤᱰᱤᱭᱟ ᱦᱚᱛᱮᱡ ᱛᱮ ᱟᱵᱚ ᱥᱟᱺᱜᱤᱧ ᱨᱮᱱ ᱦᱚᱲ ᱵᱚᱱ ᱧᱮᱞ ᱫᱟᱲᱮ ᱟᱠᱚ ᱠᱟᱱᱟ ᱥᱮ ᱫᱮᱥ ᱵᱤᱫᱮᱥ ᱨᱮᱱ ᱦᱚᱲ ᱵᱚᱱ ᱧᱮᱞ ᱫᱟᱲᱮ ᱟᱠᱚ ᱠᱟᱱᱟ ᱚᱠᱚᱭ ᱫᱚ ᱚᱱᱛᱮ ᱨᱮ ᱵᱷᱤᱰᱤᱭᱳ ᱵᱮᱱᱟᱣ ᱠᱟᱛᱮ ᱠᱚ ᱠᱳᱞ ᱮᱫᱟ ᱚᱱᱟ ᱵᱚᱱ ᱧᱮᱞ ᱫᱟᱲᱮᱭᱟᱜ ᱠᱟᱱᱟ ᱥᱮ ᱟᱵᱚᱣᱟᱜ ᱠᱟᱛᱷᱟ ᱩᱱᱠᱩ ᱫᱷᱟᱹᱵᱤᱡ ᱵᱚᱱ ᱥᱮᱴᱮᱨ ᱫᱟᱲᱮᱭᱟᱜ ᱠᱟᱱᱟ ᱮᱠᱮᱱ ᱥᱳᱥᱟᱞ ᱢᱤᱰᱤᱭᱟ ᱦᱚᱛᱮᱡ ᱛᱮ ᱟᱨ ᱥᱳᱥᱟᱞ ᱢᱤᱰᱤᱭᱟ ᱦᱚᱛᱮᱡ ᱛᱮ ᱟᱵᱚ ᱵᱚᱞᱮ ᱡᱟᱦᱟᱱ ᱡᱟᱭᱜᱟ ᱪᱟᱞᱟᱣ ᱵᱟᱝ ᱦᱩᱭᱩᱜ ᱠᱟᱱ ᱛᱟᱵᱚᱱᱟ ᱵᱚᱞᱮ ᱡᱟᱦᱟᱱᱟᱜ ᱪᱮᱫ ᱡᱟᱱ ᱠᱟᱹᱨᱤ ᱜᱮ ᱟᱹᱰᱤ ᱩᱥᱟᱹᱨᱟ ᱵᱚᱱ ᱧᱟᱢᱫᱟ